ᱯᱳᱭᱞᱳᱨᱮᱧ ᱞᱟᱹᱭ ᱞᱮᱜᱮ ᱡᱩᱫᱤ ᱟᱵᱚ ᱵᱚᱸᱜᱟᱼᱵᱳᱨᱳ ᱥᱮ ᱯᱩᱡᱟᱹ ᱵᱟᱵᱚᱱ ᱮᱢᱟ ᱛᱟᱦᱚᱞᱮ ᱟᱵᱚ ᱢᱚᱫᱽᱫᱷᱮ ᱨᱮᱜᱮ ᱥᱮ ᱢᱟᱹᱱᱢᱤ ᱢᱚᱫᱽᱫᱷᱮ ᱨᱮᱜᱮ ᱵᱟᱹᱭ ᱵᱟᱹᱭᱛᱮ ᱵᱷᱚᱠᱛᱤ ᱥᱮ ᱢᱟᱱᱟᱣ ᱜᱩᱱᱟᱹᱣ ᱚᱱᱟ ᱠᱚ ᱡᱤᱱᱤᱥ ᱵᱟᱹᱭ ᱵᱟᱹᱭᱛᱮ ᱪᱟᱵᱟ ᱩᱛᱟᱹᱨᱚᱜᱼᱟ ᱚᱱᱟᱛᱮ ᱯᱩᱡᱟᱹ ᱦᱚᱸ ᱞᱟᱹᱠᱛᱤ ᱠᱟᱱᱟ ᱟᱨ ᱚᱱᱟᱫᱚ ᱩᱯᱟᱹᱥ ᱛᱟᱦᱮᱸ ᱠᱟᱛᱮ ᱜᱮ ᱵᱷᱟᱹᱜᱤᱭᱟ ᱠᱟᱨᱚᱱ ᱡᱚᱢᱵᱤ ᱠᱟᱛᱮ ᱯᱩᱡᱟᱹ ᱮᱢᱫᱚ ᱵᱷᱚᱠᱛᱤ ᱦᱚᱸ ᱵᱟᱝ ᱦᱤᱡᱩᱜᱼᱟ ᱢᱚᱱᱮᱨᱮ ᱟᱨ ᱵᱚᱸᱜᱟᱼᱵᱳᱨᱳ ᱦᱚᱸ ᱵᱟᱠᱚ ᱟᱛᱟᱝᱟ ᱚᱱᱟᱛᱮ ᱩᱯᱟᱹᱥ ᱛᱟᱦᱮᱸ ᱠᱟᱛᱮ ᱥᱮ ᱜᱮᱡᱽ ᱜᱩᱨᱤᱡ ᱠᱟᱛᱮ ᱞᱩᱜᱽᱲᱤ ᱞᱟᱯᱚ ᱥᱟᱯᱷᱟ ᱠᱟᱛᱮᱜ ᱦᱮᱸ ᱟᱨᱚ ᱱᱤᱭᱟᱢ ᱟᱹᱨᱤᱪᱟᱹᱞᱤ ᱢᱟᱱᱟᱣ ᱜᱩᱱᱟᱹᱣ ᱠᱟᱛᱮ ᱜᱮ ᱯᱩᱡᱟᱹ ᱮᱢ ᱥᱮ ᱵᱚᱸᱜᱟᱼᱵᱳᱨᱳ ᱫᱚ ᱵᱷᱟᱜᱮ ᱠᱟᱱᱟ ᱟᱨ ᱤᱧᱟᱹᱜ ᱡᱩᱠᱛᱤ ᱛᱮᱫᱚ ᱟᱞᱯᱚᱱᱟ ᱮᱢ ᱡᱟᱦᱟᱸᱨᱮ ᱯᱩᱡᱟᱹ ᱮᱢ ᱮᱢ ᱦᱩᱭᱩᱜᱼᱟᱥᱮ ᱡᱟᱦᱟᱸ ᱚᱲᱟᱜ ᱨᱮ ᱵᱚᱸᱜᱟᱼᱵᱳᱨᱳ ᱦᱩᱭᱩᱜᱼᱟ ᱚᱸᱰᱮ ᱟᱞᱯᱚᱱᱟ ᱮᱢ ᱫᱚ ᱵᱷᱟᱜᱮ ᱡᱤᱱᱤᱥ ᱠᱟᱱᱟ ᱠᱟᱨᱚᱱ ᱟᱞᱯᱚᱱᱟ ᱮᱢ ᱫᱚ ᱢᱤᱫᱴᱟᱝ ᱵᱚᱸᱜᱟᱼᱵᱳᱨᱳ ᱨᱮᱱᱟᱜ ᱯᱚᱨᱤᱵᱮᱥᱼᱮ ᱛᱮᱭᱟᱨᱟᱭ ᱟᱨ ᱮᱴᱟᱜ ᱡᱟᱹᱛᱤ ᱠᱚ ᱞᱮᱠᱟ ᱫᱚ ᱟᱵᱚᱣᱟᱜ ᱫᱚ ᱢᱚᱱᱫᱤᱨ ᱢᱚᱥᱡᱤᱫ ᱜᱤᱨᱡᱟ ᱱᱚᱣᱟ ᱠᱚᱫᱚ ᱵᱟᱹᱱᱩᱜᱼᱟ ᱢᱟᱹᱡᱷᱤ ᱛᱷᱟᱱ ᱡᱟᱦᱮᱨ ᱛᱷᱟᱱ ᱚᱱᱟ ᱠᱚᱜᱮ ᱢᱮᱱᱟᱜᱼᱟ ᱚᱱᱟᱛᱮ ᱢᱟᱹᱡᱷᱤ ᱛᱷᱟᱱ ᱥᱮ ᱡᱟᱦᱮᱨ ᱛᱷᱟᱱ ᱪᱟᱞᱟᱣ ᱠᱟᱛᱮ ᱜᱮ ᱵᱚᱸᱜᱟᱼᱵᱳᱨᱳ ᱫᱚ ᱩᱪᱤᱛ ᱠᱟᱱᱟ ᱟᱨ ᱟᱵᱚ ᱡᱩᱫᱤ ᱱᱮᱛᱟᱨ ᱠᱷᱚᱱᱜᱮ ᱱᱮᱭᱟᱢ ᱟᱹᱨᱤᱼᱪᱟᱹᱞᱤ ᱚᱱᱟᱠᱚ ᱢᱟᱱᱟᱣ ᱜᱩᱱᱟᱹᱣ ᱠᱟᱛᱮ ᱡᱩᱫᱤ ᱵᱟᱵᱚᱱ ᱠᱚᱨᱟᱣ ᱫᱟᱲᱮᱭᱟᱜᱼᱟ ᱦᱟᱯᱮᱱ ᱫᱤᱱᱨᱮ ᱡᱟᱦᱟᱸᱭ ᱠᱚ ᱛᱟᱦᱮᱱᱟ ᱛᱚ ᱩᱱᱠᱩ ᱦᱚᱸ ᱠᱤᱱᱛᱩ ᱱᱚᱣᱟ ᱠᱚ ᱡᱤᱱᱤᱥ ᱵᱟᱠᱚ ᱪᱮᱫᱟ ᱥᱮ ᱵᱟᱠᱚ ᱵᱟᱲᱟᱭ ᱫᱟᱲᱮᱭᱟᱜᱼᱟ